ᱟᱵᱚ ᱱᱚᱰᱮ ᱵᱷᱟᱨᱚᱛ ᱫᱤᱥᱚᱢ ᱨᱮᱫᱚ ᱥᱮᱪᱮᱫ ᱨᱮᱭᱟᱜ ᱵᱮᱵᱚᱥᱛᱷᱟ ᱫᱚ ᱮᱦᱚᱵ ᱢᱟ ᱢᱮᱱᱟᱜᱼᱟ ᱯᱨᱟᱛᱷᱚᱢᱤᱠ ᱵᱤᱫᱽᱫᱟᱞᱚᱭ ᱚᱱᱟ ᱛᱟᱭᱚᱢ ᱫᱚ ᱢᱮᱱᱟᱜᱼᱟ ᱢᱚᱫᱽᱫᱷᱚ ᱵᱤᱫᱽᱫᱟᱞᱚᱭ ᱚᱱᱟ ᱛᱟᱭᱚᱢ ᱫᱚ ᱢᱮᱱᱟᱜᱼᱟ ᱩᱪᱪᱚ ᱵᱤᱫᱽᱫᱟᱞᱚᱭ ᱚᱱᱟ ᱥᱟᱶᱛᱮ ᱢᱮᱱᱟᱜᱼᱟ ᱠᱚᱞᱮᱡᱽ ᱠᱚ ᱟᱨᱦᱚᱸ ᱚᱱᱛᱮ ᱟᱹᱰᱤ ᱟᱫᱚ ᱵᱮᱵᱚᱥᱛᱷᱟ ᱫᱚ ᱚᱱᱠᱟᱱᱟ ᱡᱮ ᱱᱚᱰᱮᱱᱟᱜ ᱚᱞᱚᱜ ᱯᱟᱲᱦᱟᱣ ᱨᱮᱭᱟᱜ ᱵᱮᱵᱚᱥᱛᱷᱟ ᱫᱚ ᱥᱚᱨᱠᱟᱨ ᱟᱹᱰᱤ ᱞᱮᱠᱟᱱ ᱠᱟᱹᱢᱤ ᱮᱢ ᱠᱟᱫ ᱠᱚᱣᱟᱭ ᱢᱟᱥᱴᱟᱨ ᱠᱚ ᱚᱱᱟ ᱤᱫᱤᱛᱮ ᱱᱚᱥᱮᱱᱟᱜ ᱠᱟᱹᱢᱤ ᱩᱱᱟᱹᱜ ᱵᱟᱭ ᱱᱟᱯᱟᱭᱚᱜ ᱠᱟᱱᱟ ᱜᱤᱫᱽᱨᱟᱹ ᱠᱚ ᱩᱱᱟᱹᱜ ᱵᱟᱝᱠᱚ ᱚᱞᱚᱜ ᱯᱟᱲᱦᱟᱣ ᱨᱮᱭᱟᱜ ᱵᱮᱵᱚᱥᱛᱷᱟ ᱠᱚᱢ ᱤᱫᱤᱜ ᱠᱟᱱᱟ ᱟᱵᱚ ᱫᱚ ᱚᱞᱚᱜ ᱯᱟᱲᱦᱟᱣ ᱨᱮᱜᱮ ᱦᱩᱱᱟᱹᱝ ᱫᱤᱞ ᱫᱟᱲᱮ ᱢᱮᱱᱟᱜᱼᱟ ᱚᱱᱟ ᱚᱞᱚᱜ ᱯᱟᱲᱦᱟᱣ ᱜᱮ ᱡᱩᱫᱤ ᱵᱚᱱ ᱛᱟᱭᱚᱢᱟ ᱮᱱᱠᱷᱟᱱ ᱱᱚᱣᱟ ᱟᱵᱚᱣᱟᱜ ᱡᱟᱦᱟᱸ ᱛᱤᱱᱟᱹᱜ ᱜᱮ ᱠᱟᱢ ᱠᱟᱡᱽ ᱢᱮᱱᱟᱜᱼᱟ ᱚᱱᱟ ᱦᱚᱸ ᱵᱮᱥᱛᱮ ᱵᱟᱵᱚ ᱵᱩᱡᱷᱟᱹᱣ ᱫᱟᱲᱮᱭᱟᱜᱼᱟ ᱟᱫᱚ ᱚᱱᱟᱠᱚ ᱵᱩᱡᱷᱟᱹᱣ ᱞᱟᱹᱜᱤᱫ ᱫᱚ ᱥᱮᱪᱮᱫᱚᱜ ᱫᱚ ᱟᱹᱰᱤ ᱫᱚᱨᱠᱟᱨ ᱠᱟᱱᱟ ᱟᱫᱚ ᱱᱚᱰᱮ ᱥᱮᱪᱮᱫᱚᱜ ᱞᱟᱹᱜᱤᱫ ᱫᱚ ᱞᱟᱹᱜᱤᱫ ᱛᱮ ᱟᱵᱚ ᱨᱤᱱ ᱢᱟᱪᱮᱫ ᱠᱚ ᱱᱟᱯᱟᱭ ᱛᱮ ᱡᱩᱫᱤ ᱠᱚ ᱠᱟᱹᱢᱤᱭᱟ ᱚᱞ ᱯᱟᱲᱦᱟᱣ ᱠᱚᱣᱟ ᱠᱚ ᱮᱱᱠᱷᱟᱱ ᱥᱮᱪᱮᱫ ᱦᱚᱸᱠᱚ ᱫᱟᱲᱮᱭᱟᱜᱼᱟ ᱟᱨ ᱵᱟᱝᱠᱷᱟᱱ ᱟᱵᱚ ᱫᱚ ᱱᱚᱝᱠᱟ ᱛᱟᱭᱚᱢᱚᱜ ᱠᱟᱱᱟ ᱵᱚᱱ ᱮᱴᱟᱜ ᱫᱤᱥᱚᱢ ᱨᱮᱦᱚᱸ ᱥᱮᱪᱮᱫ ᱢᱮᱱᱟᱜ ᱠᱚᱜᱮᱭᱟ ᱟᱨ ᱯᱟᱲᱦᱟᱣ ᱮᱜ ᱠᱚᱣᱟ ᱚᱞᱮᱫ ᱠᱚᱜᱮᱭᱟᱠᱚ ᱟᱫᱚ ᱚᱸᱰᱮ ᱟᱹᱰᱤ ᱱᱟᱯᱟᱭ ᱱᱟᱯᱟᱭ ᱵᱚᱱ ᱟᱡᱚᱢᱮᱫᱼᱟ ᱵᱟᱝᱜᱮ ᱯᱷᱮᱥᱵᱩᱠ ᱫᱩᱣᱟᱨᱟ ᱪᱮ ᱤᱭᱩᱴᱩᱵᱽ ᱫᱩᱣᱟᱨᱟ ᱮᱴᱟᱜ ᱫᱤᱥᱚᱢ ᱟᱹᱰᱤ ᱢᱟᱲᱟᱝ ᱛᱮᱠᱚ ᱞᱟᱦᱟᱱᱛᱤ ᱟᱠᱟᱱᱟ ᱚᱱᱟ ᱤᱫᱤ ᱛᱤᱧ ᱢᱮᱱᱟ ᱟᱵᱚ ᱱᱚᱣᱟ ᱵᱷᱟᱨᱚᱛ ᱫᱤᱥᱚᱢ ᱨᱮᱫᱚ ᱠᱟᱹᱡ ᱛᱟᱭᱚᱢ ᱧᱚᱜ ᱜᱮᱭᱟ ᱟᱵᱚ ᱩᱛᱱᱟᱹᱣ ᱞᱟᱹᱜᱤᱫ ᱫᱚ ᱱᱤᱭᱟᱹᱧ ᱢᱮᱱᱟ ᱡᱮ ᱢᱟᱱᱮ ᱚᱞᱚᱜ ᱯᱟᱲᱦᱟᱣ ᱨᱮ ᱡᱮᱛᱮ ᱦᱚᱲ ᱠᱩᱨᱩᱢᱩᱴᱩ ᱪᱷᱴᱟᱹᱣ ᱢᱟ ᱮᱱᱠᱷᱟᱱ ᱜᱮ ᱩᱛᱱᱟᱹᱣ ᱫᱚ ᱦᱩᱭᱩᱜᱼᱟ